ᱦᱮᱸ ᱛᱟᱠᱷᱱᱤᱠ ᱤᱧ ᱧᱮᱞ ᱞᱮᱠᱷᱟᱱ ᱢᱤᱫ ᱦᱤᱥᱟᱹᱵ ᱛᱮ ᱵᱮᱥ ᱦᱚᱸ ᱵᱮᱥ ᱜᱮᱭᱟ ᱟᱨ ᱵᱟᱹᱲᱤᱡ ᱦᱚᱸ ᱵᱟᱹᱲᱤᱡ ᱜᱮᱭᱟ ᱛᱟᱠᱷᱱᱤ ᱦᱮᱡ ᱠᱟᱛᱮᱫ ᱟᱹᱰᱤᱜᱟᱱ ᱠᱟᱹᱢᱤ ᱠᱚ ᱟᱞᱜᱟᱭᱮᱱᱟ ᱟᱨ ᱢᱟᱱᱣᱟ ᱡᱤᱭᱚᱱ ᱦᱚᱭ ᱮᱥᱮᱨᱮᱫ ᱠᱟᱱᱟ ᱟᱨ ᱚᱱᱟ ᱥᱟᱶᱛᱮ ᱢᱩᱥᱠᱤᱞ ᱨᱮᱦᱚᱸ ᱢᱟᱱᱣᱟ ᱡᱤᱭᱚᱱ ᱨᱮᱭᱟᱜ ᱠᱟᱹᱢᱤ ᱠᱟᱹᱥᱱᱤ ᱥᱮ ᱟᱭᱢᱟ ᱠᱚ ᱦᱮᱡ ᱮᱱᱟ ᱥᱮ ᱥᱟᱱᱟᱢ ᱞᱮᱠᱟ ᱱᱮᱜᱼᱮᱭ ᱯᱷᱮᱨᱟᱣ ᱮᱫᱟ ᱡᱩᱫᱤ ᱧᱮᱞ ᱞᱮᱠᱷᱟᱱ ᱡᱟᱦᱟᱸ ᱡᱮ ᱟᱵᱚ ᱡᱟ ᱥᱮᱫᱟᱭ ᱠᱷᱚᱱ ᱠᱚ ᱵᱟᱝ ᱛᱟᱦᱮᱸ ᱠᱟᱱᱟ ᱥᱮ ᱛᱳ ᱠᱷᱟᱱ ᱩᱱᱢᱟ ᱯᱮᱲᱟ ᱯᱨᱚᱵᱷᱩ ᱚᱲᱟᱜ ᱱᱟᱯᱟᱭ ᱛᱮᱵᱚᱱ ᱥᱮᱱᱚᱜᱼᱟ ᱥᱮᱱᱚᱜ ᱠᱟᱱ ᱛᱟᱦᱮᱸᱫ ᱠᱟᱱᱟ ᱦᱮᱸᱥᱮ ᱟᱨᱵᱚᱱ ᱧᱟᱯᱟᱢ ᱠᱟᱱ ᱛᱟᱦᱮᱸᱫ ᱢᱮᱱᱠᱷᱟᱱ ᱡᱚᱠᱷᱚᱱ ᱯᱷᱳᱱ ᱨᱩᱯᱛᱮ ᱢᱤᱫᱴᱟᱱ ᱡᱟᱦᱟᱸ ᱧᱟᱯᱟᱢᱚᱜ ᱦᱚᱨᱟ ᱛᱟᱦᱮᱸ ᱠᱟᱱᱟ ᱚᱱᱟ ᱱᱚᱣᱟ ᱛᱟᱠᱱᱤᱠᱤ ᱱᱤᱭᱮ ᱛᱮᱦᱚᱸ ᱥᱮ ᱪᱟᱵᱟ ᱤᱫᱤ ᱠᱮᱫᱟᱭ ᱥᱮ ᱠᱚᱢ ᱠᱮᱫᱼᱟ ᱱᱤᱛᱚᱜ ᱫᱚ ᱢᱟᱱᱣᱟ ᱞᱟᱹᱠᱛᱤ ᱜᱮ ᱵᱟᱠᱚ ᱢᱚᱱᱮᱭᱟ ᱡᱮ ᱧᱟᱯᱟᱢ ᱧᱮᱯᱮᱞ ᱦᱤᱡᱩᱜᱼᱟ ᱢᱮᱱᱛᱮᱫ ᱥᱮ ᱡᱳᱜᱟᱡᱳᱜᱽ ᱦᱩᱭᱩᱜᱼᱟ ᱟᱨ ᱴᱮᱠᱱᱤᱥᱤᱭᱟᱱ ᱠᱚ ᱩᱱᱟᱹᱜ ᱠᱚ ᱞᱟᱦᱟ ᱤᱫᱤ ᱠᱮᱫᱼᱟ ᱡᱮ ᱚᱲᱟᱜ ᱠᱷᱚᱱᱜᱮ ᱯᱷᱳᱱ ᱛᱮ ᱡᱳᱜᱟᱡᱳᱜᱽ ᱦᱩᱭᱩᱜᱼᱟ ᱟᱨ ᱱᱚᱛᱮ ᱠᱟᱹᱢᱤ ᱨᱮᱭᱟᱜ ᱮᱢ ᱧᱮᱞ ᱮᱠᱷᱟᱱ ᱛᱟᱠᱱᱤᱠᱤ ᱦᱮᱡ ᱠᱟᱛᱮᱫ ᱠᱟᱹᱢᱤᱭᱟᱹ ᱠᱚᱠᱚ ᱢᱩᱥᱠᱤᱞᱚᱜ ᱠᱟᱱᱟ ᱠᱟᱹᱢᱭᱟᱹ ᱟᱠᱚᱣᱟᱜ ᱠᱟᱹᱢᱤ ᱠᱟᱛᱮᱫ ᱡᱮ ᱟᱠᱚᱣᱟᱜ ᱞᱟᱡ ᱠᱚ ᱩᱥᱩᱞᱮᱫ ᱠᱟᱱ ᱛᱟᱦᱮᱸ ᱠᱟᱱᱟ ᱢᱮᱱᱠᱷᱟᱱ ᱛᱟᱠᱱᱤᱠᱤ ᱩᱱᱟᱹᱜ ᱮ ᱦᱟᱨᱟᱼᱵᱩᱨᱩᱭᱮᱱᱟ ᱡᱮ ᱡᱚᱛᱚ ᱠᱟᱹᱢᱤ ᱢᱮᱹᱥᱤᱱ ᱜᱮᱭ ᱠᱚᱨᱟᱣ ᱮᱫᱟ ᱱᱚᱣᱟ ᱫᱚ ᱟᱹᱰᱤ ᱞᱮᱠᱟᱱ ᱠᱟᱹᱢᱤ ᱟᱨ ᱡᱳᱜᱟᱡᱳᱜᱽ ᱤᱧ ᱯᱷᱮᱨᱟᱣ ᱮᱫᱟ